ᱤᱧ ᱢᱤᱫᱴᱟᱱ ᱠᱮᱢᱨᱟᱧ ᱦᱟᱛᱟᱣ ᱞᱮᱜᱼᱟ ᱡᱟᱦᱟᱸ ᱫᱚ ᱟᱹᱰᱤ ᱫᱟᱢ ᱥᱮ ᱟᱹᱰᱤ ᱴᱟᱠᱟ ᱯᱚᱭᱥᱟᱹᱛᱤᱧ ᱦᱟᱛᱟᱣ ᱞᱮᱫᱟ ᱟᱨ ᱚᱱᱟ ᱨᱮᱭᱟᱜ ᱧᱩᱛᱩᱢ ᱫᱚ ᱦᱩᱭᱩᱜ ᱠᱟᱱᱟ ᱱᱤᱠᱚᱱ ᱠᱮᱢᱮᱨᱟ ᱡᱟᱦᱟᱸ ᱫᱚ ᱢᱟᱲᱟᱝ ᱫᱚ ᱠᱚᱣᱟᱞᱤᱴᱤ ᱛᱟᱦᱮᱸ ᱠᱟᱱᱛᱮ ᱮᱛᱚᱦᱚᱵ ᱮᱛᱚᱦᱚᱵ ᱫᱚ ᱟᱹᱰᱤ ᱱᱟᱯᱟᱭ ᱱᱟᱯᱟᱭ ᱟᱹᱰᱤ ᱵᱷᱟᱜᱮ ᱵᱷᱟᱜᱮ ᱠᱮᱢᱮᱨᱟ ᱨᱮ ᱤᱧᱟᱹᱜ ᱯᱷᱳᱴᱚ ᱨᱟᱠᱟᱵ ᱮᱱᱛᱤᱧᱟᱹ ᱛᱟᱨ ᱠᱤᱪᱷᱩ ᱫᱤᱱ ᱦᱩᱭ ᱯᱚᱨᱮ ᱥᱮ ᱚᱱᱟ ᱠᱚ ᱚᱠᱛᱚ ᱠᱚ ᱱᱚᱣᱟ ᱨᱮᱱᱟᱜ ᱰᱮᱴ ᱠᱚ ᱮᱠᱥᱯᱟᱭᱟᱨ ᱤᱫᱤᱜ ᱠᱟᱱ ᱠᱷᱟᱱ ᱛᱟᱦᱮᱸᱫ ᱫᱚ ᱤᱧᱟᱹᱜ ᱯᱷᱳᱴᱚ ᱥᱮ ᱚᱱᱟ ᱪᱷᱚᱵᱤ ᱠᱚ ᱢᱟᱲᱟᱝ ᱡᱟᱦᱟᱸ ᱞᱮᱠᱟ ᱵᱮᱥ ᱨᱟᱠᱟᱵ ᱥᱮ ᱵᱮᱥᱛᱮ ᱧᱮᱞᱚᱜ ᱛᱟᱦᱮᱱᱟ ᱚᱱᱟ ᱠᱚᱫᱚ ᱛᱟᱭᱚᱢ ᱛᱮᱫᱚ ᱚᱱᱠᱟ ᱫᱚ ᱵᱟᱝᱜᱮ ᱧᱮᱞᱚᱜ ᱠᱟᱱᱟ ᱢᱟᱲᱟᱝ ᱡᱟᱦᱟᱸ ᱞᱮᱠᱟ ᱵᱷᱟᱹᱜᱤ ᱨᱟᱠᱟᱵ ᱛᱟᱦᱮᱸᱫ ᱚᱱᱠᱟ ᱫᱚ ᱯᱚᱨᱮ ᱛᱮᱫᱚ ᱵᱷᱟᱹᱜᱮ ᱜᱮ ᱵᱟᱝ ᱨᱟᱠᱟᱵ ᱠᱟᱱᱟ ᱪᱮᱫᱟᱜ ᱥᱮ ᱤᱧᱦᱚᱸ ᱱᱚᱣᱟ ᱯᱷᱳᱱ ᱫᱚ ᱥᱮ ᱱᱚᱣᱟ ᱠᱮᱢᱮᱨᱟ ᱫᱚ ᱢᱟᱲᱟᱝ ᱫᱚ ᱟᱹᱰᱤ ᱡᱳᱨᱮᱧ ᱠᱩᱥᱤᱭᱟᱜ ᱠᱟᱱ ᱛᱟᱦᱮᱫ ᱟᱨ ᱱᱤᱛᱚᱜ ᱫᱚ ᱱᱚᱣᱟ ᱠᱚᱫᱚ ᱩᱱᱟᱹᱜ ᱫᱚ ᱵᱟᱹᱧ ᱠᱩᱥᱤᱭᱟᱜ ᱠᱟᱱᱟ